ᱦᱮᱞᱳ ᱚᱸᱻ ᱟᱢᱜᱮ ᱛᱳᱣᱟ ᱟᱹᱠᱷᱟᱨᱤ ᱤᱧ ᱠᱟᱱᱟᱢ ᱚᱸᱻ ᱟᱵᱮᱱ ᱫᱚ ᱟᱛᱳ ᱚᱲᱟᱜ ᱠᱚᱨᱮ ᱫᱚᱢ ᱟᱹᱠᱷᱨᱤᱧ ᱮᱫᱟ ᱥᱮ ᱰᱚᱜᱚᱨ ᱢᱮᱱᱟᱜ ᱛᱟᱵᱮᱱᱟ ᱚᱸᱻ ᱛᱟᱦᱚᱞᱮ ᱱᱤᱛ ᱟ ᱵᱤᱱ ᱛᱳᱣᱟ ᱨᱮᱭᱟᱜ ᱨᱮᱴ ᱪᱮᱫ ᱦᱮᱱᱟᱜᱼᱟ ᱪᱮᱫ ᱞᱮᱠᱟ ᱚᱸᱻ ᱚᱸᱻ ᱫᱮᱥᱤ ᱜᱟᱹᱭᱟᱜ ᱫᱚ ᱪᱮᱫ ᱞᱮᱠᱟ ᱛᱟᱦᱚᱞᱮ ᱚᱸᱻ ᱢᱟᱱᱮ ᱫᱮᱥᱤ ᱜᱟᱹᱭ ᱡᱮᱴᱟ ᱫᱚ ᱟᱵᱚᱵᱚᱱ ᱡᱮᱴᱟ ᱵᱚᱱ ᱟᱹᱥᱩᱞᱮᱫ ᱠᱚᱣᱟ ᱜᱤᱯᱤᱭᱮᱫ ᱠᱚᱣᱟ ᱚᱱᱠᱟᱱ ᱜᱟᱹᱭᱟᱜ ᱫᱚ ᱪᱚᱞᱞᱤᱥ ᱴᱟᱠᱟ ᱠᱮᱡᱤ ᱟᱨ ᱫᱮᱥᱤᱭᱟᱜ ᱫᱚ ᱚᱸᱻ ᱟᱫᱚ ᱴᱷᱤᱠ ᱜᱮᱭᱟ ᱢᱚᱴᱟᱢᱩᱴᱤ ᱯᱟᱸᱪ ᱠᱮᱡᱤ ᱜᱟᱱ ᱚᱸᱻ ᱦᱳ ᱟᱪᱷᱟ ᱴᱷᱤᱠ ᱜᱮᱭᱟ ᱛᱟᱦᱚᱞᱮ ᱟᱵᱮᱱ ᱜᱮ ᱟᱹᱜᱩ ᱚᱴᱚᱠᱟᱜ ᱵᱮᱱ ᱚᱸᱻ ᱛᱟᱦᱚᱞᱮ ᱛᱟᱦᱚᱞᱮᱧ ᱫᱚᱦᱚᱭᱮᱫᱟ ᱦᱮᱸ ᱢᱟ ᱟᱭᱢᱟ ᱥᱟᱨᱦᱟᱣ